ᱥᱟᱨᱯᱷᱤᱝ ᱦᱮᱯᱨᱟᱣᱨᱮ ᱥᱮᱞᱮᱫ ᱫᱚ ᱦᱩᱭᱞᱮᱱ ᱜᱮᱭᱟ ᱮᱱᱠᱷᱟᱱ ᱚᱱᱟᱨᱮ ᱥᱮᱞᱮᱫᱚᱜ ᱞᱟᱦᱟᱛᱮᱢᱟ ᱟᱹᱰᱤ ᱵᱚᱛᱚᱨᱜᱮ ᱵᱩᱡᱷᱟᱹᱜ ᱛᱟᱦᱮᱸᱫᱚᱜ ᱚᱱᱟ ᱠᱚᱫᱚ ᱵᱟᱝ ᱠᱚᱨᱟᱣ ᱵᱟᱲᱟ ᱦᱩᱭᱞᱮᱱᱟ ᱱᱟᱣᱟ ᱱᱟᱣᱟ ᱥᱮᱞᱮᱫ ᱦᱩᱭ ᱞᱮᱱᱟ ᱤᱱᱟᱹᱠᱷᱟᱱ ᱚᱸᱰᱮ ᱫᱚ ᱟᱹᱰᱤ ᱢᱚᱡᱽᱜᱮ ᱵᱩᱡᱷᱟᱹᱣᱱᱟ ᱥᱮᱞᱮᱫ ᱯᱚᱨᱮ ᱫᱚ ᱥᱮᱞᱮᱫ ᱯᱚᱨᱮᱛᱮ ᱟᱹᱰᱤ ᱨᱟᱹᱥᱠᱟᱹ ᱟᱹᱭᱠᱟᱹᱣᱱᱟ ᱟᱹᱰᱤ ᱢᱚᱡᱽ ᱵᱩᱡᱷᱟᱹᱣᱱᱟ ᱥᱞᱟᱭᱤᱰ ᱞᱟᱹᱜᱤᱫᱛᱮ ᱟᱹᱰᱤ ᱱᱟᱯᱟᱭ ᱵᱩᱡᱷᱟᱹᱜᱼᱟ ᱟᱫᱚ ᱫᱟᱜ ᱨᱮᱫᱚ ᱫᱟᱜ ᱪᱮᱛᱟᱱᱛᱮ ᱡᱟᱦᱟᱸ ᱞᱮᱠᱟᱢ ᱚᱴᱟᱝᱚᱜᱼᱟ ᱢᱟᱱᱮ ᱪᱮᱬᱮ ᱠᱚ ᱪᱮᱫᱞᱮᱠᱟ ᱫᱷᱟᱨᱛᱤ ᱪᱮᱛᱟᱱ ᱛᱮᱠᱚ ᱚᱴᱟᱝᱚᱜ ᱟᱠᱚ ᱚᱱᱠᱟᱜᱮ ᱟᱹᱰᱤ ᱱᱟᱯᱟᱭ ᱵᱩᱡᱷᱟᱹᱜᱼᱟ ᱚᱴᱟᱝᱚᱜ ᱠᱟᱱ ᱞᱮᱠᱟ ᱢᱚᱱᱮ ᱡᱤᱣᱤ ᱠᱚ ᱟᱹᱰᱤ ᱨᱟᱹᱥᱠᱟᱹ ᱵᱩᱡᱷᱟᱹᱜᱼᱟ ᱛᱚ ᱚᱱᱟᱜᱮ ᱥᱟᱨᱯᱷᱤᱝ ᱦᱮᱯᱨᱟᱣᱨᱮ ᱟᱹᱰᱤᱜᱟᱱ ᱦᱚᱲ ᱠᱚ ᱛᱟᱦᱮᱸᱜ ᱠᱟᱱᱟᱠᱚ ᱟᱹᱰᱤ ᱢᱚᱡᱽ ᱵᱩᱡᱷᱟᱹᱜᱼᱟ ᱨᱟᱹᱥᱠᱟᱹ ᱟᱨ ᱚᱱᱟ ᱵᱩᱡᱩᱱ ᱠᱷᱚᱱ ᱡᱚᱛᱚᱠᱷᱚᱱ ᱜᱚᱱᱚᱝᱟᱱ ᱫᱚ ᱯᱚᱨᱛᱷᱚᱢ ᱯᱳᱭᱞᱳᱵᱟᱨ ᱚᱱᱟ ᱦᱮᱯᱨᱟᱣᱨᱮ ᱥᱮᱞᱮᱫ ᱦᱩᱭᱠᱟᱱᱟ ᱟᱨ ᱯᱚᱨᱛᱷᱚᱢ ᱯᱳᱭᱞᱳᱵᱟᱨ ᱞᱮᱠᱟᱛᱮ ᱦᱚᱲ ᱧᱮᱞᱛᱮ ᱡᱟᱦᱟᱸ ᱨᱟᱹᱥᱠᱟᱹ ᱵᱩᱡᱷᱟᱹᱜ ᱛᱟᱦᱮᱸᱫ ᱫᱚ ᱚᱱᱟ ᱵᱟᱥᱛᱚᱵᱤᱠ ᱚᱱᱟ ᱨᱟᱹᱥᱠᱟᱹ ᱫᱚ ᱯᱩᱨᱟᱹᱣᱮᱱᱟ ᱟᱨ ᱚᱱᱟ ᱨᱟᱹᱥᱠᱟᱹ ᱨᱮᱫᱚ ᱟᱹᱰᱤ ᱠᱩᱥᱤ ᱨᱟᱹᱥᱠᱟᱹ ᱟᱹᱰᱤ ᱢᱚᱱᱮ ᱠᱚ ᱟᱹᱰᱤ ᱨᱟᱹᱥᱠᱟᱹ ᱟᱹᱰᱤ ᱡᱳᱨ ᱠᱩᱥᱤ ᱨᱟᱹᱥᱠᱟᱹ ᱵᱩᱡᱷᱟᱹᱣᱱᱟ ᱪᱤᱠᱟᱹᱛᱮ ᱚᱱᱟ ᱯᱳᱭᱞᱳᱫᱷᱟᱣ ᱚᱱᱟ ᱥᱟᱨᱯᱷᱤᱝ ᱨᱮᱫᱚ ᱥᱮᱞᱮᱫ ᱦᱩᱭ ᱞᱮᱱᱟ ᱜᱚᱱᱚᱝ ᱞᱮᱠᱟᱛᱮ ᱡᱩᱫᱤ ᱞᱟᱹᱭ ᱦᱩᱭᱩᱜᱼᱟ ᱮᱱᱮᱠᱷᱟᱱᱫᱚ ᱡᱟᱦᱟᱸ ᱡᱮ ᱚᱸᱰᱮ ᱥᱮᱞᱮᱫ ᱯᱚᱨᱮᱛᱮ ᱡᱟᱦᱟᱸ ᱯᱷᱤᱞᱤᱝᱥ ᱦᱮᱡ ᱮᱱᱟ ᱡᱮ ᱚᱱᱟ ᱮᱢᱱᱤᱛᱮ ᱡᱩᱫᱤ ᱜᱟᱰᱟ ᱠᱚᱨᱮ ᱢᱩᱰᱩ ᱠᱚᱨᱮ ᱟᱦᱟᱨ ᱠᱚᱨᱮᱵᱚᱱ ᱵᱚᱞᱚᱱᱟ ᱵᱟᱝᱠᱷᱟᱱ ᱫᱟᱜ ᱵᱷᱛᱤᱨ ᱨᱮ ᱩᱱᱩᱢᱚᱜ ᱞᱮᱠᱟᱵᱚᱱ ᱵᱩᱡᱟ ᱢᱟᱱᱮ ᱞᱟᱛᱟᱨ ᱥᱮᱱᱵᱚᱱ ᱵᱚᱞᱚᱱᱟᱵᱚᱱ ᱫᱟᱜ ᱵᱷᱤᱛᱤᱨ ᱨᱮᱵᱚᱱ ᱰᱩᱵᱩᱡᱚᱜ ᱞᱮᱠᱟᱵᱚᱱ ᱵᱩᱡᱷᱟᱹᱣᱟᱵᱚᱱ ᱥᱟᱨᱯᱷᱤᱝ ᱦᱮᱯᱨᱟᱣ ᱨᱮ ᱡᱮ ᱵᱚᱞᱚ ᱦᱩᱭᱱᱟ ᱚᱸᱰᱮ ᱫᱚ ᱟᱹᱰᱤ ᱱᱟᱯᱟᱭ ᱵᱩᱡᱷᱟᱹᱣᱱᱟ ᱟᱨ ᱡᱟᱦᱟᱸ ᱡᱮ ᱚᱱᱟ ᱵᱚᱛᱚᱨ ᱛᱮᱦᱮᱱᱟ ᱯᱟᱪᱷᱮ ᱩᱱᱩᱢᱚᱜ ᱟᱹᱧ ᱯᱟᱪᱷᱮ ᱵᱷᱤᱸᱫᱟᱹᱲᱚᱜ ᱟᱹᱧ ᱵᱟᱹᱧ ᱫᱟᱲᱮᱭᱟᱜᱼᱟ ᱯᱟᱪᱷᱮ ᱚᱱᱟ ᱡᱤᱱᱤᱥ ᱫᱚ ᱚᱱᱟ ᱥᱟᱨᱯᱷᱤᱝ ᱠᱚᱨᱟᱣ ᱯᱚᱨᱮᱛᱮ ᱮᱠᱟᱞᱛᱮ ᱢᱮᱴᱟᱣ ᱪᱟᱵᱟᱭᱱᱟ ᱟᱹᱰᱤ ᱨᱟᱹᱥᱠᱟᱹ ᱟᱹᱰᱤ ᱠᱩᱥᱤ ᱵᱩᱡᱷᱟᱹᱣᱱᱟ